ᱤᱧ ᱢᱤᱫᱴᱟᱝ ᱜᱟᱹᱰᱤᱧ ᱵᱩᱠᱟ ᱢᱮᱱᱠᱷᱟᱱ ᱚᱱᱟ ᱨᱮ ᱩᱱᱤ ᱦᱚᱲᱮᱧ ᱯᱷᱳᱱ ᱟᱭᱟ ᱟᱨ ᱡᱮᱧ ᱢᱮᱛᱟᱭᱟ ᱯᱷᱳᱱ ᱠᱟᱛᱮᱫ ᱡᱚᱦᱟᱨ ᱜᱮ ᱜᱚᱢᱠᱮ ᱤᱧ ᱟᱢᱟᱜ ᱜᱟᱹᱰᱤᱧ ᱵᱩᱠᱟ ᱟᱨ ᱟᱞᱮ ᱮᱭᱟᱭ ᱤᱨᱟᱹᱞ ᱡᱚᱱ ᱚᱱᱟ ᱜᱟᱹᱰᱤ ᱨᱮᱞᱮ ᱫᱮᱡᱚᱜᱼᱟ ᱟᱨ ᱛᱤᱱᱟᱹᱜ ᱠᱟᱛᱮᱫ ᱠᱟᱹᱣᱰᱤ ᱠᱚᱢ ᱦᱟᱛᱟᱣᱟ ᱟᱨ ᱠᱟᱹᱣᱰᱤ ᱨᱮᱱᱟᱜ ᱞᱟᱹᱭ ᱟᱹᱧᱢᱮ ᱚᱱᱟ ᱵᱷᱟᱲᱟ ᱯᱚᱭᱥᱟ ᱛᱤᱱᱟᱹᱜ ᱦᱩᱭᱩᱜ ᱠᱟᱱᱟ ᱟᱨ ᱩᱱᱟᱹᱜ ᱦᱚᱲ ᱫᱮᱡ ᱠᱟᱛᱮᱫ ᱟᱞᱮ ᱵᱟᱨ ᱥᱤᱧ ᱜᱟᱱ ᱞᱮ ᱛᱟᱦᱮᱱᱟ ᱚᱱᱟ ᱨᱮᱱᱟᱜ ᱦᱤᱥᱟᱹᱵ ᱠᱟᱛᱮᱫ ᱞᱟᱹᱭ ᱟᱹᱧ ᱢᱮ ᱟᱨ ᱱᱤᱱᱟᱹᱜ ᱛᱟᱹᱨᱤᱠ ᱜᱟᱯᱟ ᱢᱮᱭᱟᱝ ᱥᱮᱫ ᱟᱞᱮ ᱪᱟᱞᱟᱜ ᱟᱞᱮ ᱟᱨ ᱮᱸᱫᱨᱟᱭ ᱥᱮᱫ ᱞᱮ ᱨᱩᱭᱟᱹᱲ ᱦᱤᱡᱩᱜᱼᱟ ᱮᱱᱠᱷᱟᱱ ᱚᱸᱰᱮ ᱠᱷᱚᱱᱜᱮ ᱛᱤᱱᱟᱹᱜ ᱵᱷᱟᱲᱟᱢ ᱦᱟᱛᱟᱣᱟ ᱟᱨ ᱮᱭᱟᱭ ᱤᱨᱟᱹᱞ ᱡᱚᱱ ᱟᱞᱮ ᱫᱮᱡᱚᱜ ᱟᱞᱮ ᱤᱱᱟᱹᱜ ᱦᱚᱲ ᱟᱨ ᱤᱱᱟᱹᱜ ᱛᱟᱹᱨᱤᱠ ᱫᱚ ᱟᱢ ᱥᱚᱢᱚᱭ ᱚᱯᱥᱚᱨ ᱨᱮ ᱛᱟᱦᱮᱱ ᱢᱮ